ᱤᱧᱤᱧ ᱢᱚᱱᱮᱭᱮᱫ ᱠᱟᱱᱟ ᱟᱹᱰᱤ ᱜᱟᱱ ᱯᱟᱹᱴᱷᱣᱟᱹ ᱠᱚ ᱚᱞᱚᱜ ᱯᱟᱲᱦᱟᱜ ᱛᱮ ᱵᱩᱫ ᱟᱹᱠᱤᱞ ᱠᱚ ᱦᱟᱢᱮᱴᱮᱫᱟ ᱠᱚᱞᱮᱡ ᱠᱚ ᱪᱟᱞᱟᱜ ᱠᱟᱱᱟ ᱠᱚᱞᱮᱡ ᱥᱮᱱ ᱠᱟᱛᱮ ᱟᱹᱰᱤ ᱟᱸᱴ ᱜᱮ ᱪᱮᱛᱟᱱ ᱥᱮᱱ ᱥᱮᱱ ᱠᱟᱛᱮ ᱥᱤᱠᱷᱱᱟᱹᱛ ᱠᱚ ᱦᱟᱢᱮᱴᱮᱛ ᱠᱟᱱᱟ ᱟᱨ ᱚᱱᱟ ᱠᱷᱟᱹᱛᱤᱨ ᱛᱮ ᱵᱟᱨᱦᱮ ᱛᱮᱦᱚᱸᱠᱚ ᱥᱮᱱᱚᱜ ᱠᱟᱱᱟ ᱵᱮᱵᱥᱟ ᱵᱟᱱᱤᱡᱡᱚ ᱞᱟᱹᱜᱤᱫ ᱟᱨ ᱚᱲᱟᱜ ᱠᱚᱨᱮ ᱜᱷᱟᱸᱨᱚᱡ ᱠᱚᱨᱮ ᱡᱚᱛᱚ ᱠᱟᱹᱢᱤ ᱜᱮᱠᱚ ᱜᱚᱲᱚ ᱥᱚᱯᱚᱦᱚᱫ ᱮᱫ ᱠᱚᱣᱟ ᱟᱨ ᱚᱱᱟ ᱥᱟᱶᱼᱥᱟᱶ ᱛᱮ ᱪᱟᱠᱨᱤ ᱪᱟᱞᱟᱣ ᱞᱟᱹᱜᱤᱫ ᱦᱚᱸ ᱵᱟᱨᱦᱮ ᱥᱮᱡ ᱠᱚ ᱪᱟᱞᱟᱜ ᱠᱟᱱᱟ